ᱱᱤᱛᱚᱝ ᱱᱚᱜᱼᱚᱭ ᱵᱟᱦᱟ ᱯᱚᱨᱚᱵᱽ ᱯᱚᱨᱚᱵᱽ ᱨᱮᱭᱟ ᱠᱟᱛᱷᱟ ᱦᱩᱭᱩᱜ ᱠᱟᱱᱟ ᱵᱟᱨᱭᱟ ᱜᱮ ᱵᱟᱦᱟ ᱟᱨ ᱥᱚᱦᱚᱨᱟᱭ ᱥᱚᱦᱚᱨᱟᱭ ᱨᱮᱫᱚ ᱪᱮᱫ ᱮᱢ ᱪᱤᱠᱟᱹᱭᱟ ᱚᱲᱟᱜ ᱠᱷᱚᱱ ᱵᱚᱱ ᱚᱰᱚᱠᱚᱜ ᱠᱟᱱᱟ ᱜᱚᱴ ᱴᱟᱺᱰᱤ ᱜᱚᱴ ᱴᱟᱺᱰᱤ ᱨᱮ ᱥᱮᱱ ᱠᱟᱛᱮ ᱟᱨ ᱟᱹᱛᱩ ᱠᱚᱨᱮᱱ ᱠᱚᱲᱟ ᱠᱚ ᱩᱱᱠᱩ ᱵᱟᱝ ᱟᱹᱛᱩ ᱨᱮᱱ ᱡᱚᱜᱽ ᱢᱟᱺᱡᱷᱤ ᱯᱟᱨᱟᱱᱤᱠ ᱱᱟᱭᱠᱮ ᱜᱚᱰᱮᱛ ᱚᱠᱚᱭ ᱫᱚᱠᱚ ᱥᱳᱨᱳᱜ ᱠᱟᱱᱟ ᱚᱠᱚᱭ ᱫᱚ ᱵᱟᱠᱚ ᱥᱳᱨᱳᱜ ᱠᱟᱱᱟ ᱛᱚᱵᱮ ᱵᱟᱠᱚ ᱥᱳᱨᱳᱜ ᱨᱮᱦᱚ ᱠᱟᱹᱢᱤ ᱛᱮᱜᱮ ᱠᱟᱹᱢᱤ ᱫᱚ ᱦᱩᱭᱩᱜ ᱛᱟᱵᱚᱱ ᱜᱮᱭᱟ ᱠᱟᱹᱢᱤ ᱯᱟᱨᱚᱢ ᱠᱟᱛᱮᱫ ᱛᱚᱠᱷᱚᱱ ᱦᱳᱭᱛᱳ ᱤᱧ ᱫᱚ ᱚᱱᱟᱠᱩᱧ ᱧᱮᱞ ᱥᱟᱢᱲᱟᱣ ᱜᱚᱫᱟ ᱤᱧ ᱚᱲᱟᱜ ᱤᱧ ᱪᱟᱞᱟᱣᱼᱟ ᱚᱲᱟ ᱥᱮᱱ ᱠᱟᱛᱮ ᱛᱟᱦᱚᱞᱮ ᱰᱟᱹᱵᱨᱟ ᱥᱟᱯᱷᱟᱭᱮᱱᱟᱹᱧ ᱰᱟᱹᱵᱨᱟ ᱥᱟᱯᱷᱟ ᱵᱟᱨᱟ ᱠᱟᱛᱮ ᱥᱮ ᱞᱟᱦᱟ ᱨᱮᱧ ᱰᱟᱹᱵᱨᱟ ᱟᱠᱟᱱ ᱨᱮᱦᱚ ᱛᱚᱵᱮ ᱤᱧ ᱱᱤᱛᱚᱝ ᱫᱤᱥᱚᱢ ᱟᱹᱛᱩ ᱥᱚᱦᱚᱨᱟᱭ ᱦᱩᱭᱩᱜ ᱠᱟᱱᱟ ᱛᱟᱦᱚᱞᱮ ᱤᱧ ᱵᱚᱸᱜᱟᱠᱩᱧ ᱧᱩᱢ ᱠᱚᱣᱟ ᱦᱟᱺᱰᱤ ᱠᱩᱧ ᱪᱚᱰᱚᱨᱟᱠᱚᱣᱟ ᱥᱚᱦᱚᱨᱟᱭ ᱨᱮ ᱩᱢ ᱦᱤᱞᱳᱹ ᱫᱚ ᱟᱹᱰᱤ ᱚᱠᱚᱡ ᱫᱚ ᱵᱟᱹᱱᱩᱼᱟ ᱠᱤᱱᱛᱩ ᱫᱟᱠᱟ ᱦᱤᱞᱳᱹ ᱠᱷᱚᱱᱟᱜ ᱫᱚᱞᱮ ᱪᱚᱰᱚᱨᱟ ᱫᱟᱠᱟ ᱦᱤᱞᱳ ᱞᱮ ᱪᱚᱰᱚᱨᱟ ᱠᱷᱩᱱᱴᱟᱹᱣ ᱦᱤᱞᱳᱹ ᱞᱮ ᱪᱚᱰᱚᱨᱟ ᱠᱷᱩᱱᱴᱟᱹᱣ ᱦᱤᱞᱳᱹ ᱪᱚᱰᱚᱨ ᱵᱟᱲᱟ ᱠᱟᱛᱮ ᱛᱚᱠᱷᱚᱱ ᱠᱷᱩᱱᱴᱟᱹᱣ ᱰᱟᱝᱨᱟ ᱞᱮ ᱪᱟᱨᱦᱟᱣ ᱠᱚᱣᱟ ᱩᱱᱠᱩ ᱪᱟᱨᱦᱟᱣ ᱵᱟᱲᱟ ᱵᱷᱟᱜᱟᱣ ᱠᱟᱛᱮ ᱛᱚᱠᱷᱚᱱ ᱟᱞᱮ ᱫᱚᱞᱮ ᱮᱱᱛᱮᱫ ᱢᱤᱫ ᱯᱷᱩᱲᱩᱜ ᱵᱟᱨ ᱯᱷᱩᱲᱩᱜ ᱫᱚᱢ ᱧᱩ ᱞᱮᱠᱷᱟᱱ ᱛᱷᱚᱲᱟ ᱜᱟᱱ ᱫᱚᱢ ᱩᱞᱴᱟᱹ ᱯᱟᱞᱴᱟ ᱜᱮᱭᱟ ᱩᱞᱴᱟ ᱞᱮᱱᱠᱷᱟᱱ ᱜᱟᱹᱭ ᱰᱟᱹᱝᱨᱟ ᱪᱟᱨᱦᱟᱣ ᱵᱟᱲᱟ ᱠᱟᱛᱮ ᱞᱟᱜᱟ ᱪᱟᱵᱟ ᱭᱮᱱᱟᱵᱚ ᱤᱱᱟᱹ ᱜᱮᱵᱚᱱ ᱫᱟᱲᱮᱭᱟᱜ ᱪᱮᱫ ᱮᱢ ᱫᱟᱲᱮᱭᱟᱜ ᱼᱟ ᱵᱟᱠᱷᱟᱱ ᱫᱚ ᱧᱩ ᱵᱩᱞ ᱞᱮᱱ ᱠᱷᱟᱱ ᱫᱚ ᱤᱱᱟᱹ ᱞᱮ ᱯᱟᱨᱚᱢ ᱮᱫᱟ ᱵᱟᱦᱟ ᱨᱮ ᱵᱟᱦᱟ ᱨᱮᱦᱚᱸ ᱵᱟᱦᱟ ᱨᱮᱫᱚ ᱚᱲᱟᱜ ᱨᱮᱫᱚ ᱢᱤᱫ ᱫᱤᱱ ᱨᱮᱠᱚ ᱞᱮ ᱪᱚᱰᱚᱨᱟᱫᱟ ᱢᱤᱫ ᱫᱤᱱ ᱦᱚᱭᱛᱳ ᱯᱚᱛᱷᱚᱢ ᱦᱤᱞᱳ ᱵᱟᱝ ᱫᱤᱛᱤᱭᱳ ᱦᱤᱞᱳ ᱢᱤᱫ ᱫᱤᱱ ᱞᱮ ᱪᱚᱰᱚᱨᱟ ᱛᱟᱨ ᱤᱱᱟᱹ ᱪᱚᱰᱚᱨ ᱵᱟᱲᱟ ᱠᱟᱛᱮ ᱟᱫᱚᱞᱮ ᱟᱱᱚᱱᱫᱚ ᱯᱷᱩᱨᱛᱤ ᱞᱮ ᱟᱱᱟᱱᱫᱚᱼᱟ ᱤᱱᱟᱹ ᱯᱚᱨᱮ ᱟᱞᱮ ᱫᱚᱞᱮ ᱜᱟᱛᱮᱼᱟ ᱦᱚᱭᱛᱳ ᱫᱟᱜ ᱛᱮ ᱦᱚᱭᱛᱳ ᱠᱮᱣ ᱨᱚᱝ ᱛᱮ ᱦᱚᱭᱛᱳ ᱪᱮᱫ ᱞᱮᱠᱟ ᱛᱮᱪᱚᱝ ᱤᱱᱟᱹ ᱛᱮᱞᱮ ᱜᱟᱛᱮ ᱵᱟᱲᱟ ᱢᱚᱠᱚᱧ ᱮᱱ ᱜᱮᱭᱟ ᱫᱚᱥᱟᱨ ᱦᱤᱞᱳ ᱫᱚ ᱤᱱᱟᱹ ᱪᱟᱵᱟ ᱞᱮᱱ ᱠᱷᱟᱱ ᱪᱟᱵᱟᱭᱮᱱᱟ